ᱟᱹᱛᱩ ᱫᱤᱥᱚᱢ ᱨᱮ ᱜᱟᱹᱠᱷᱩᱲᱟᱱ ᱠᱚ ᱜᱟᱹᱠᱷᱩᱲᱟᱱ ᱠᱚ ᱜᱟᱶᱛᱟ ᱵᱮᱱᱟᱣ ᱞᱟᱹᱠᱛᱤᱜ ᱠᱟᱱᱟ ᱟᱹᱛᱩ ᱨᱮ ᱡᱮᱢᱚᱱ ᱜᱟᱹᱠᱷᱩᱲ ᱦᱚᱲ ᱠᱚ ᱜᱟᱶᱛᱟ ᱠᱚ ᱵᱮᱱᱟᱣ ᱥᱟᱱᱟᱢ ᱠᱚ ᱢᱤᱫᱼᱢᱤᱫ ᱠᱚ ᱠᱟᱹᱢᱤᱭᱟ ᱟᱹᱛᱩ ᱨᱮ ᱡᱟᱦᱟᱱᱟᱜ ᱜᱮ ᱮᱴᱠᱮᱴᱚᱬᱮ ᱵᱟᱝ ᱡᱟᱦᱟᱱᱟᱜ ᱠᱟᱢᱼᱠᱟᱡᱽ ᱟᱨ ᱯᱚᱨᱚᱵᱽ ᱯᱤᱦᱟᱹ ᱡᱟᱦᱟᱱᱟᱜ ᱜᱮ ᱡᱮᱢᱚᱱ ᱟᱹᱛᱩ ᱨᱮ ᱦᱩᱭᱩᱜᱼᱟ ᱢᱤᱫᱴᱤᱡᱽ ᱜᱟᱶᱛᱟ ᱛᱟᱦᱮᱱᱠᱷᱟᱱ ᱟᱹᱰᱤ ᱱᱟᱯᱟᱭ ᱛᱮ ᱦᱩᱭᱩᱜᱼᱟ ᱥᱟᱱᱟᱢ ᱠᱚ ᱡᱩᱢᱤᱫ ᱠᱟᱛᱮᱫ ᱚᱱᱟ ᱠᱚᱵᱚ ᱠᱟᱹᱢᱤᱭᱟ ᱟᱨ ᱢᱤᱢᱤᱫᱴᱟᱝ ᱦᱚᱲᱟᱜ ᱦᱚᱸ ᱩᱯᱚᱠᱟᱨ ᱦᱩᱭᱩᱜᱼᱟ ᱡᱮᱢᱚᱱ ᱡᱟᱦᱟᱸᱭ ᱨᱮᱸᱜᱮᱡᱽ ᱚᱨᱮᱡᱽ ᱦᱚᱲ ᱡᱟᱦᱟᱸ ᱱᱟᱜ ᱠᱟᱹᱢᱤ ᱠᱚ ᱢᱮᱱᱟᱜ ᱛᱟᱭᱟ ᱵᱤᱦᱟᱹ ᱵᱟᱯᱞᱟ ᱵᱷᱟᱸᱰᱟᱱ ᱡᱟᱦᱟᱱᱟᱜ ᱠᱚᱜᱮ ᱟᱨ ᱱᱚᱝᱠᱟᱱ ᱜᱟᱶᱛᱟ ᱛᱟᱦᱮᱱ ᱠᱷᱟᱱ ᱟᱵᱚ ᱩᱱᱤ ᱵᱚ ᱥᱚᱯᱚᱦᱚᱫᱽ ᱫᱟᱲᱮᱭᱟᱭᱟ ᱟᱨ ᱩᱱᱤᱭᱟᱜ ᱠᱟᱹᱢᱤᱵᱚᱱ ᱛᱚᱨᱟᱣ ᱫᱟᱲᱮᱭᱟᱜᱼᱟ ᱚᱱᱟ ᱞᱮᱠᱟᱜᱮ ᱚᱱᱟᱛᱮ ᱜᱟᱶᱛᱟ ᱵᱮᱱᱟᱣ ᱞᱮᱠᱷᱟᱱ ᱟᱹᱰᱤ ᱜᱮ ᱵᱮᱥᱟ ᱟᱨ ᱡᱟᱦᱟᱱᱟᱜ ᱜᱮ ᱥᱩᱠᱼᱫᱩᱠ ᱨᱮ ᱮᱴᱠᱮᱴᱚᱬᱮ ᱨᱮ ᱜᱚᱲᱚ ᱥᱚᱯᱚᱦᱚᱫ ᱦᱩᱭᱩᱜᱼᱟ ᱚ ᱟᱨ ᱜᱟᱶᱛᱟ ᱛᱟᱦᱮᱸᱞᱮᱱᱠᱷᱟᱱ ᱜᱮ ᱥᱟᱱᱟᱢᱟᱜ ᱵᱩᱜᱤᱛᱮ ᱦᱩᱯᱭᱩᱜᱼᱟ ᱵᱮᱥᱛᱮ ᱦᱩᱭᱩᱜᱟ ᱟᱨ ᱨᱮᱸᱜᱮᱡᱽ ᱚᱨᱮᱡᱽ ᱦᱚᱲ ᱦᱚᱸᱠᱚ ᱩᱯᱚᱠᱟᱨᱚᱚᱜᱼᱟ ᱡᱟᱦᱟᱸᱭ ᱵᱟᱭ ᱫᱟᱲᱮᱭᱟᱜᱼᱟ ᱩᱱᱤ ᱦᱚᱸᱭ ᱩᱯᱚᱠᱟᱨᱚᱜᱼᱟ ᱩᱱᱤ ᱦᱚᱸᱵᱚᱱ ᱜᱚᱲᱚᱼᱜᱚᱯᱚᱲᱣᱟᱭᱟ ᱟᱨ ᱥᱟᱱᱟᱢ ᱠᱚᱜᱮ ᱜᱚᱲᱚ ᱜᱚᱯᱚᱲᱚ ᱵᱚᱱ ᱠᱟᱹᱢᱤᱭᱟ ᱤᱧᱟᱹᱜ ᱵᱟᱝ ᱦᱩᱭᱩᱜ ᱨᱮ ᱟᱢᱮᱢ ᱜᱚᱲᱚᱣᱟᱹᱧᱟᱹ ᱟᱢᱟᱜ ᱵᱟᱝ ᱦᱩᱭᱩᱜ ᱨᱮ ᱤᱧ ᱜᱚᱲᱚᱣᱟᱢᱟ ᱚᱱᱠᱟᱜᱮ ᱥᱟᱱᱟᱢ ᱠᱚ ᱜᱚᱲᱚᱼᱜᱚᱯᱚᱲᱚ ᱵᱚ ᱠᱟᱹᱢᱤ ᱞᱮᱠᱷᱟᱱ ᱟᱨ ᱵᱚ ᱥᱚᱦᱚᱫ ᱞᱮᱠᱷᱟᱱ ᱥᱟᱱᱟᱢᱟᱜ ᱜᱮ ᱵᱩᱜᱤᱛᱮ ᱦᱩᱭᱩᱜᱼᱟ ᱟᱨ ᱥᱟᱱᱟᱢᱟᱜ ᱜᱮ ᱥᱟᱢᱟᱱ ᱠᱚᱣᱟᱜ ᱜᱮ ᱩᱯᱚᱠᱟᱨ ᱦᱩᱭᱩᱜ ᱛᱟᱵᱚᱣᱟ